ᱨᱮᱥᱴᱩᱨᱮᱱᱴ ᱜᱚᱢᱠᱮ ᱟᱵᱤᱱ ᱴᱷᱮᱱ ᱟ ᱞᱤᱧᱟᱜ ᱱᱮᱦᱚᱨ ᱟ ᱞᱤᱧ ᱡᱟᱦᱟᱸ

ᱞᱟᱹᱜᱤᱫ ᱟ ᱞᱤᱧ ᱠᱤᱝ ᱵᱟ ᱦᱟᱛᱟᱣ ᱞᱟᱹᱜᱤᱫ ᱟᱹᱞᱤᱧ ᱚᱱᱟ ᱡᱚᱢᱟᱜ ᱡᱮᱢᱚᱱ ᱯᱤᱡᱽᱡᱟ ᱤᱧ ᱳᱰᱟᱨ ᱞᱟᱹᱜᱤᱫᱼᱟ ᱚᱱᱟ ᱡᱚᱢᱟᱜ ᱛᱤᱱᱟᱹᱜ ᱫᱟᱢ ᱫᱟᱲᱮᱭᱟᱜᱼᱟ ᱟᱹᱵᱤᱱ ᱡᱩᱫᱤᱵᱮᱱ ᱞᱟᱹᱭᱟ ᱱᱚᱣᱟ